ᱤᱧ ᱡᱚᱠᱷᱚᱱᱤᱧ ᱢᱟᱱᱮ ᱦᱟᱨᱟ ᱜᱚᱫ ᱱᱟᱹᱧ ᱟᱨᱠᱤ ᱩᱱ ᱥᱚᱢᱚᱭ ᱦᱚᱸ ᱤᱥᱤᱱ ᱛᱚ ᱪᱮᱫ ᱜᱮ ᱵᱟᱹᱧ ᱫᱟᱲᱮᱭᱟᱜ ᱠᱟᱱ ᱛᱟᱦᱮᱱᱟ ᱮᱨᱯᱚᱨᱮ ᱛᱚᱠᱷᱚᱱ ᱫᱚ ᱦᱮᱸ ᱜᱚ ᱦᱚᱸᱭ ᱢᱤᱛᱟᱹᱧ ᱠᱟᱱ ᱛᱟᱦᱮᱱᱟ ᱮᱻᱱᱟ ᱮᱥᱤᱱ ᱠᱚᱫᱚ ᱪᱮᱫ ᱢᱮ ᱩᱱ ᱢᱟᱨᱟᱝ ᱮᱢ ᱦᱟᱨᱟᱭᱮᱱᱟ ᱦᱮᱸ ᱦᱚᱲ ᱚᱲᱟᱜ ᱨᱮᱫᱚ ᱤᱥᱤᱱ ᱠᱚᱫᱚ ᱵᱟᱝ ᱦᱩᱭᱩᱜᱼᱟ ᱟᱫᱚᱧ ᱞᱟᱹᱭᱟ ᱴᱷᱤᱠ ᱜᱮᱛᱚ ᱤᱥᱤᱱ ᱠᱚᱢᱟ ᱦᱚᱲ ᱚᱲᱟᱜ ᱨᱮᱢᱟ ᱦᱩᱭᱩᱜ ᱠᱷᱩᱱᱛᱤ ᱞᱟᱲᱟᱣ ᱢᱟ ᱠᱩᱲᱤ ᱦᱚᱯᱚᱱ ᱡᱚᱱᱢᱚ ᱢᱟ ᱮᱨ ᱯᱚᱨᱮ ᱛᱟᱦᱞᱮ ᱮᱜᱳ ᱱᱚᱣᱟ ᱪᱮᱫ ᱤᱧ ᱪᱤᱠᱟᱭᱟ ᱵᱟᱹᱧ ᱪᱤᱠᱟᱭᱟ ᱩᱛᱩ ᱪᱮᱫ ᱞᱮᱠᱟᱧ ᱜᱮᱫᱟ ᱵᱟᱹᱧ ᱜᱮᱫᱟ ᱚᱱᱟ ᱦᱮᱸ ᱯᱨᱚᱛᱷᱚᱢ ᱨᱮ ᱱᱤᱭᱟᱹ ᱠᱚ ᱞᱟᱜᱟᱣᱟ ᱦᱤᱱᱟᱹ ᱠᱚ ᱞᱟᱜᱟᱣᱟ ᱱᱚᱝᱠᱟᱭ ᱢᱮ ᱦᱟᱱᱠᱟᱭ ᱢᱮ ᱛᱚᱠᱷᱚᱱ ᱜᱚ ᱯᱨᱚᱛᱤᱫᱤᱱᱮ ᱱᱚᱝᱠᱟᱭ ᱢᱟᱱᱮ ᱪᱮᱫ ᱟᱹᱧ ᱠᱟᱱ ᱛᱟᱦᱮᱱᱟ ᱦᱮᱸ ᱱᱚᱣᱟ ᱫᱚ ᱱᱚᱣᱟ ᱥᱚᱸᱜᱮ ᱠᱚ ᱩᱛᱩᱭᱟ ᱦᱟᱱᱟ ᱫᱚ ᱦᱟᱱᱟ ᱥᱚᱸᱜᱮ ᱠᱚ ᱩᱛᱩᱭᱟ ᱫᱟᱠᱟ ᱫᱚ ᱱᱤᱝᱠᱟᱹ ᱫᱟᱜ ᱠᱚ ᱪᱚᱫᱟᱭᱟ ᱱᱚᱝᱠᱟ ᱦᱩᱭ ᱞᱮᱱᱠᱷᱟᱱ ᱱᱚᱣᱟ ᱫᱚ ᱢᱟᱱᱮ ᱫᱟᱠᱟ ᱤᱥᱤᱱᱚᱜᱼᱟ ᱛᱟᱨᱯᱚᱨᱮ ᱚᱱᱠᱟ ᱚᱱᱠᱟ ᱛᱮ ᱚᱱᱠᱟ ᱛᱮᱜᱮ ᱵᱚᱭᱮᱥ ᱥᱮᱬᱟ ᱵᱟᱲᱟᱣ ᱫᱤᱧᱟ ᱦᱮᱸ ᱛᱟᱨᱯᱚᱨᱮ ᱦᱟᱨᱟ ᱵᱩᱨᱩᱭᱤᱱᱟᱹᱧ ᱛᱟᱨᱯᱚᱨᱮ ᱠᱚ ᱵᱟᱯᱞᱟ ᱦᱩᱭᱮᱱ ᱛᱤᱧᱟᱹ ᱛᱟᱨᱯᱚᱨᱮ ᱦᱚᱲ ᱚᱲᱟᱜ ᱨᱤᱧ ᱧᱮᱞ ᱠᱮᱫᱟ ᱥᱟᱹᱨᱤ ᱜᱮᱛᱚ ᱟᱹᱜᱩ ᱛᱟᱨᱟ ᱨᱮᱜᱮ ᱛᱚ ᱫᱟᱠᱟ ᱴᱩᱠᱩᱡ ᱪᱮᱞᱟᱝ ᱢᱟᱠᱚ ᱟᱲᱟᱜ ᱟᱹᱫᱤᱧ ᱢᱟ ᱵᱟᱹᱦᱩ ᱩᱛᱩ ᱫᱟᱠᱟᱭ ᱵᱮᱱ ᱮᱨᱯᱚᱨᱮ ᱡᱟᱜᱮ ᱠᱤᱪᱷᱩ ᱠᱤᱪᱷᱩ ᱜᱚᱭ ᱥᱮᱬᱟᱣ ᱫᱤᱧ ᱛᱟᱦᱮᱸᱫ ᱛᱮ ᱦᱮᱸ ᱟᱫᱚ ᱡᱟᱶᱟᱭ ᱚᱲᱟᱜ ᱨᱮᱫᱚ ᱚᱥᱩᱵᱤᱫᱷᱟ ᱫᱚ ᱵᱟᱝ ᱦᱳᱭ ᱞᱮᱱ ᱛᱤᱧᱟᱹ ᱪᱮᱫᱟᱜ ᱵᱟᱝᱢᱟ ᱥᱮᱸᱜᱮᱞ ᱦᱚᱧ ᱡᱩᱞ ᱫᱟᱲᱮᱭᱟᱜ ᱠᱟᱱ ᱛᱟᱦᱮᱸᱫ ᱜᱮᱭᱟ ᱫᱟᱠᱟ ᱠᱚᱦᱚᱧ ᱤᱥᱤᱱ ᱫᱟᱲᱮᱭᱟᱜ ᱠᱟᱱ ᱛᱟᱦᱮᱸᱫ ᱜᱮᱭᱟ ᱩᱛᱩ ᱠᱚᱦᱚᱧ ᱤᱥᱤᱱ ᱫᱟᱲᱮᱜ ᱠᱟᱱ ᱛᱟᱦᱮᱸᱫ ᱜᱮᱭᱟ ᱛᱟᱨᱯᱚᱨᱮ ᱦᱟᱱᱦᱟᱨ ᱦᱚᱧᱦᱟᱨ ᱩᱱᱠᱤᱱ ᱦᱚᱸ ᱤᱨᱤᱞ ᱠᱩᱲᱤ ᱛᱟᱠᱚ ᱩᱱᱠᱩ ᱠᱚ ᱠᱚᱲᱟ ᱠᱚ ᱡᱚᱛᱚᱧ ᱤᱥᱤᱱ ᱵᱟᱥᱟᱝ ᱠᱟᱛᱮᱫ ᱡᱚᱛᱚᱧ ᱮᱢᱟᱣ ᱠᱚ ᱛᱟᱦᱮᱸᱫ ᱜᱮᱭᱟ ᱵᱮᱥ ᱥᱟᱸᱜᱮ ᱯᱚᱨᱤᱵᱟᱨ ᱨᱮᱜᱤᱧ ᱯᱟᱲᱟᱣ ᱱᱟ ᱟᱨ ᱟᱭᱢᱟ ᱟᱭᱢᱟ ᱩᱛᱩ ᱠᱚ ᱞᱟᱹᱴᱩ ᱴᱩᱠᱩᱡ ᱨᱮ ᱫᱟᱠᱟ ᱦᱮᱸ ᱮᱨ ᱯᱚᱨᱮ ᱥᱟᱸᱜᱮ ᱦᱚᱲ ᱫᱚ ᱢᱤᱫ ᱥᱚᱸᱜᱮᱜ ᱛᱮ ᱚᱱᱟ ᱦᱟᱹᱴᱤᱧ ᱦᱚᱧ ᱥᱮᱬᱟᱣ ᱠᱟᱜ ᱜᱮᱭᱟ ᱥᱮᱬᱟ ᱠᱤᱫᱟᱹᱧ ᱢᱟᱱᱮ ᱢᱤᱫ ᱥᱚᱸᱜᱮᱜ ᱛᱮ ᱵᱟᱹᱴᱤ ᱦᱚᱯᱚᱱ ᱠᱚᱨᱮᱫ ᱡᱤᱞ ᱠᱚ ᱦᱟᱹᱠᱩ ᱠᱚ ᱩᱛᱩ ᱚᱱᱟ ᱠᱚ ᱢᱤᱫ ᱥᱚᱸᱜᱮᱫ ᱛᱮ ᱦᱟᱹᱴᱤᱧ ᱦᱩᱭᱩᱜᱼᱟ ᱵᱟᱠᱷᱟᱱ ᱫᱚ ᱚᱱᱟ ᱡᱟᱶᱟᱭ ᱚᱲᱟᱜ ᱨᱮᱛᱚ ᱚᱠᱚᱭ ᱯᱟᱲᱟᱣᱱᱟ ᱵᱟᱭ ᱯᱟᱲᱟᱣᱱᱟ ᱦᱮᱸ ᱯᱨᱚᱛᱷᱚᱢ ᱨᱮ ᱜᱚᱼᱵᱟᱵᱟ ᱞᱟᱹᱴᱩ ᱦᱚᱲ ᱠᱚᱜᱮ ᱜᱮ ᱯᱨᱚᱛᱷᱚᱢ ᱨᱮᱫᱚ ᱫᱟᱠᱟ ᱠᱚ ᱞᱩ ᱟᱠᱚ ᱠᱟᱱ ᱦᱩᱭᱩᱜ ᱠᱟᱱ ᱛᱤᱧ ᱛᱟᱦᱮᱱᱟ ᱫᱟᱜ ᱠᱚ ᱛᱟᱝ ᱠᱟᱛᱮᱫ ᱦᱮᱸ ᱟᱨ ᱴᱷᱤᱠ ᱵᱷᱟᱵᱮ ᱩᱱᱟᱹᱜ ᱜᱟᱱ ᱩᱱ ᱢᱟᱨᱟᱝ ᱚᱲᱟᱜ ᱨᱮᱱ ᱵᱮᱥ ᱢᱟᱱᱤᱭᱮ ᱜᱩᱪᱷᱭᱮ ᱜᱤᱧ ᱪᱟᱞᱟᱣᱱᱟ ᱤᱥᱤᱱ ᱵᱟᱥᱟᱝ ᱠᱟᱹᱴᱤᱡ ᱜᱚᱜᱚᱭ ᱥᱮᱬᱟᱣ ᱟᱹᱫᱤᱧ ᱛᱟᱦᱮᱸᱫ ᱛᱮ ᱡᱟᱶᱟᱭ ᱚᱲᱟᱜ ᱨᱮᱫᱚ ᱟᱫᱚ ᱚᱥᱩᱵᱤᱫᱷᱟ ᱫᱚ ᱵᱟᱝ ᱦᱩᱭ ᱞᱮᱱ ᱛᱤᱧᱟᱹ ᱱᱚᱜᱼᱚᱭ ᱱᱮᱛᱟᱨ ᱜᱤᱫᱽᱨᱟᱹ ᱠᱚ ᱵᱮᱥᱜᱮ ᱤᱥᱤᱱ ᱵᱟᱥᱟᱝ ᱠᱟᱛᱮᱧ ᱮᱢ ᱫᱟᱲᱮᱣ ᱠᱚ ᱠᱟᱱᱟ ᱦᱮᱸ ᱜᱚᱼᱵᱟᱵᱟ ᱛᱚ ᱪᱤᱨᱚ ᱫᱤᱱ ᱛᱚ ᱵᱟᱠᱚ ᱛᱟᱦᱮᱱᱟ ᱚᱱᱟᱛᱮ ᱟᱫᱚ ᱚᱥᱩᱵᱤᱫᱷᱟ ᱫᱚ ᱵᱟᱝ ᱦᱩᱭ ᱞᱮᱱ ᱛᱤᱧᱟᱹ